ᱦᱮᱞᱳ ᱦᱮᱸ ᱤᱧ ᱟᱢᱫᱚ ᱦᱳᱭ ᱜᱟᱛᱮᱜ ᱠᱟᱱᱟᱢ ᱛᱚ ᱚ ᱢᱟᱱᱮ ᱠᱟᱹᱴᱤᱡ ᱡᱩᱞᱩᱯ ᱦᱩᱭ ᱠᱚᱜᱼᱟ ᱫᱚᱠᱟᱱ ᱛᱚ ᱠᱷᱩᱞᱟᱹᱣ ᱛᱟᱦᱮᱸ ᱠᱚᱜᱼᱟ ᱦᱮᱸ ᱦᱳᱭ ᱡᱩᱞᱩᱯᱚᱜᱚᱜ ᱦᱩᱭᱩᱜ ᱞᱟᱹᱜᱤᱫᱚᱜᱼᱟ ᱟᱹᱰᱤ ᱦᱩᱭᱱᱟ ᱢᱟᱱᱮ ᱩᱵ ᱠᱚ ᱫᱚᱢᱮ ᱦᱟᱨᱟ ᱠᱟᱱᱟ ᱛᱚ ᱟᱫᱚ ᱚᱱᱟᱛᱮ ᱤᱧ ᱟᱯᱮ ᱥᱮᱜ ᱥᱚᱢᱚᱭ ᱠᱚᱦᱚᱸ ᱵᱟᱝ ᱧᱟᱢᱚᱜ ᱠᱟᱱᱟ ᱛᱟᱦᱞᱮᱧ ᱢᱮᱱᱫᱟ ᱦᱟᱯᱮ ᱟᱸᱡᱚᱢᱫᱟ ᱩᱱᱤ ᱵᱷᱟᱜᱤᱭ ᱡᱩᱞᱩᱯ ᱠᱚᱣᱟ ᱛᱚ ᱦᱮᱸ ᱟᱫᱚ ᱛᱟᱦᱚᱞᱮ ᱟᱨ ᱠᱟᱹᱢᱤ ᱦᱚᱸ ᱡᱟᱹᱥᱛᱤ ᱜᱮ ᱦᱩᱭᱱᱟ ᱛᱟᱦᱚᱞᱮ ᱯᱷᱳᱱ ᱛᱮ ᱠᱟᱹᱴᱤᱡ ᱵᱟᱲᱟᱭ ᱞᱮᱜᱮ ᱵᱟᱠᱷᱟᱱ ᱥᱮᱱᱚᱜ ᱟᱹᱧ ᱵᱮᱠᱟᱨ ᱤᱧ ᱥᱮᱱᱚᱜᱼᱟ ᱟᱜ ᱠᱷᱟᱱ ᱟᱨᱚᱧ ᱨᱩᱣᱟᱹᱲ ᱦᱤᱡᱩᱜᱼᱟ ᱛᱟᱦᱞᱮ ᱚᱱᱟ ᱚᱱᱟᱛᱮᱧ ᱢᱮᱥᱮᱡᱽ ᱠᱮᱫᱟ ᱦᱮᱸ ᱦᱮᱸ ᱦᱮᱸ ᱚ ᱳᱭ ᱪᱳᱞᱳ ᱵᱚᱞᱛᱮ ᱫᱩᱲᱩᱵᱟᱜ ᱦᱚᱸ ᱢᱮᱱᱟᱜᱼᱟ ᱟᱨ ᱡᱩᱞᱩᱯ ᱠᱟᱹᱴᱤᱡ ᱡᱩᱞᱩᱯ ᱦᱚᱸ ᱡᱩᱞᱩᱯᱚᱜ ᱦᱩᱭᱩᱜᱼᱟ ᱦᱮᱸ ᱟᱨ ᱤᱭᱟᱹ ᱢᱟᱱᱮ ᱛᱟᱦᱚᱞᱮ ᱡᱩᱞᱩᱯ ᱠᱚᱫᱚ ᱛᱟᱦᱚᱞᱮ ᱵᱷᱟᱹᱜᱤ ᱜᱮᱵᱮᱱ ᱠᱟᱡᱽ ᱫᱟᱲᱮᱭᱟᱜᱼᱟ ᱛᱚ ᱳ ᱵᱟᱝ ᱚᱱᱠᱟ ᱫᱚ ᱢᱟᱱᱮ ᱥᱮᱢᱯᱮᱞ ᱡᱟᱛᱮ ᱦᱚᱲᱦᱚᱸ ᱟᱞᱚ ᱠᱚ ᱞᱟᱹᱭ ᱫᱟᱲᱮᱭᱟᱜ ᱢᱟ ᱦᱮᱸ ᱡᱮ ᱱᱩᱭ ᱟᱪᱪᱷᱟᱭ ᱡᱩᱞᱩᱯ ᱟᱠᱟᱱ ᱫᱚ ᱠᱟᱨᱚᱱ ᱥᱟᱫᱷᱟᱨᱚᱱ ᱦᱚᱲᱛᱚ ᱱᱤᱡᱮ ᱫᱚ ᱦᱮᱸ ᱱᱤᱡᱮ ᱦᱚᱸ ᱡᱩᱞᱩᱯ ᱟᱠᱟᱱᱟ ᱦᱟᱜ ᱡᱩᱫᱤ ᱟᱨᱚ ᱠᱟᱭᱫᱟ ᱧᱚᱜ ᱮᱢ ᱡᱩᱞᱩᱯᱚᱜᱼᱟ ᱟᱨᱚ ᱛᱚᱵᱮ ᱱᱤᱡᱮ ᱢᱮᱱᱛᱮ ᱮᱴᱟᱜ ᱜᱟᱛᱟᱠ ᱠᱚᱨᱮᱱ ᱦᱚᱲ ᱦᱚᱸ ᱪᱮᱫ ᱠᱚ ᱞᱟᱹᱭᱟ ᱛᱟᱦᱞᱮ ᱤᱧ ᱢᱟᱱᱮ ᱵᱷᱟᱜᱮ ᱧᱚᱜ ᱤᱧ ᱛᱚᱧ ᱞᱟᱹᱭ ᱟᱢᱟ ᱵᱷᱟᱜᱮ ᱧᱚᱜ ᱡᱩᱞᱩᱯ ᱤᱧ ᱢᱮ ᱦᱮᱸ ᱡᱟᱛᱮ ᱢᱳᱴᱟᱢᱩᱴᱤ ᱚᱥᱩᱵᱤᱫᱷᱟ ᱟᱞᱚ ᱵᱤᱱ ᱵᱷᱟᱜᱮ ᱠᱷᱟᱨᱟᱯ ᱟᱞᱚ ᱦᱩᱭᱩᱜ ᱢᱟ ᱴᱷᱤᱠ ᱜᱮᱭᱟ ᱦᱮᱸ ᱛᱳ ᱦᱮᱸ ᱦᱮᱸ ᱦᱮᱸ ᱚᱱᱟᱜᱮ ᱠᱟᱛᱷᱟ ᱫᱚ ᱦᱟᱜ ᱠᱷᱟᱱ ᱦᱮᱡᱽ ᱫᱚ ᱦᱮᱸ ᱢᱳᱴᱟᱢᱩᱴᱤ ᱵᱤᱥᱮᱥ ᱠᱟᱭᱛᱮ ᱡᱩᱫᱤ ᱱᱟ ᱪᱟᱹᱥᱤᱵᱟᱹᱥᱤ ᱦᱚᱲ ᱛᱳ ᱢᱳᱴᱟᱢᱩᱴᱤ ᱡᱟᱦᱟᱸ ᱛᱤᱸᱥ ᱜᱮᱠᱚ ᱪᱟᱞᱟᱜᱼᱟ ᱵᱚᱞᱛᱮ ᱠᱚᱢᱜᱮ ᱞᱟᱹᱭ ᱦᱩᱭᱩᱜ ᱠᱟᱱᱟ ᱦᱟᱜ ᱢᱮᱱᱫᱚ ᱥᱤᱞᱫᱟᱹ ᱦᱟᱴ ᱛᱚ ᱦᱟᱴ ᱦᱚᱸ ᱠᱟᱹᱴᱤᱡ ᱪᱟᱞᱟᱜ ᱦᱩᱭᱩᱜᱼᱟ ᱦᱮᱸ ᱦᱮᱸ ᱦᱳᱭ ᱦᱳᱭ ᱦᱳᱭ ᱢᱟᱱᱮ ᱟᱫᱚ ᱞᱟᱭᱤᱱ ᱠᱟᱫᱟᱞᱮ ᱩᱱᱤ ᱯᱚᱨᱮ ᱜᱮ ᱛᱟᱦᱮᱱ ᱛᱟᱹᱞᱤᱧᱟ ᱦᱮᱸ ᱦᱮᱸ ᱦᱮᱸ ᱟᱪᱪᱷᱟ ᱴᱷᱤᱠ ᱜᱮᱭᱟ ᱛᱟᱦᱞᱮ ᱢᱟ ᱤᱱᱠᱟᱹ ᱜᱮ ᱛᱟᱦᱞᱮ ᱦᱮᱸ ᱦᱮᱸ ᱢᱟ ᱴᱷᱤᱠ ᱜᱮᱭᱟ ᱦᱮᱸ ᱦᱮᱸ